ᱞᱟᱜᱟᱱ ᱠᱟᱨᱤ ᱟᱭᱢᱟ ᱞᱮᱠᱟᱛᱮ ᱥᱮᱪᱮᱫ ᱵᱤᱨᱤᱫ ᱮ ᱜᱚᱲᱚ ᱟᱠᱟᱫᱮᱭᱟ ᱡᱮᱞᱮᱠᱟ ᱚᱱᱞᱟᱭᱤᱱ ᱛᱮ ᱠᱞᱟᱥ ᱠᱤᱭᱩᱴᱳ ᱤᱭᱩᱴᱩᱵᱷ ᱨᱮ ᱜᱳᱴᱟ ᱫᱤᱥᱚᱢ ᱨᱮᱱᱟᱜ ᱠᱷᱚᱵᱚᱨ ᱫᱟᱜᱡᱟ ᱲᱤ ᱠᱚ ᱧᱮᱞ ᱧᱟᱢᱚᱜᱼᱟ ᱚᱱᱞᱟᱭᱤᱱ ᱛᱮ ᱚᱞᱚᱜ ᱯᱟᱲᱦᱟᱣ ᱟᱨ ᱵᱷᱚᱨᱛᱤ ᱠᱚᱦᱚᱸ ᱜᱟᱱᱚᱜᱼᱟ ᱠᱚᱞᱮᱡᱽ ᱠᱚᱨᱮᱜ ᱯᱷᱳᱱ ᱛᱮ ᱵᱷᱤᱰᱭᱳ ᱠᱚᱞ ᱛᱮ ᱧᱮᱯᱮᱞ ᱨᱚᱯᱚᱲ ᱥᱟ ᱜᱤᱧ ᱥᱟ ᱜᱤᱧ ᱦᱚᱲ ᱥᱟᱶ ᱟᱨᱦᱚᱸ ᱟᱭᱢᱟ ᱞᱮᱠᱟᱱ